ᱤᱧ ᱫᱚ ᱯᱤᱞᱪᱩ ᱦᱟᱲᱟᱢ ᱯᱤᱞᱪᱩ ᱵᱩᱲᱦᱤ ᱵᱤᱨᱟᱹᱫᱟᱹᱞᱤ ᱠᱟᱱᱟᱧ ᱟᱨᱦᱚᱸ ᱤᱧᱟᱹᱜ ᱩᱯᱨᱩᱢ ᱢᱮᱱᱟᱜᱼᱟ ᱥᱟᱱᱛᱟᱲ ᱛᱮ ᱠᱷᱮᱨᱣᱟᱞ ᱥᱮ ᱦᱚᱲ ᱦᱚᱯᱚᱱ ᱢᱮᱱᱛᱮ ᱟᱨ ᱦᱚᱲ ᱦᱚᱯᱚᱱᱟᱜ ᱵᱟᱨᱭᱟ ᱛᱷᱟᱱ ᱨᱮᱭᱟᱜ ᱠᱟᱛᱷᱟ ᱵᱟᱰᱟᱭ ᱧᱟᱢᱚᱜᱼᱟ ᱢᱤᱫᱴᱟᱝ ᱫᱚ ᱢᱟᱹᱡᱷᱤ ᱛᱷᱟᱱ ᱟᱨ ᱢᱤᱫᱴᱟᱝ ᱫᱚ ᱡᱟᱦᱮᱨ ᱛᱷᱟᱱ ᱱᱚᱣᱟ ᱡᱟᱦᱮᱨ ᱛᱷᱟᱱ ᱥᱮ ᱢᱟᱹᱡᱷᱤ ᱛᱷᱟᱱ ᱨᱮ ᱟᱞᱯᱚᱱᱟ ᱥᱮ ᱪᱤᱛᱟᱹᱨ ᱟᱸᱠᱟᱣ ᱫᱚ ᱩᱱᱟᱹᱜ ᱫᱚ ᱵᱟᱝ ᱵᱟᱹᱲᱤᱡᱚᱜᱼᱟ ᱟᱵᱚ ᱥᱟᱱᱛᱟᱲ ᱦᱚᱯᱚᱱ ᱫᱚ ᱦᱩᱱᱟᱹᱨ ᱛᱮᱵᱚᱱ ᱯᱮᱨᱮᱡ ᱪᱮᱲᱮᱢ ᱜᱮᱭᱟ ᱥᱟᱱᱛᱟᱲ ᱥᱮᱨᱣᱟᱨᱮ ᱧᱮᱞ ᱧᱟᱢ ᱠᱟᱱᱟ ᱵᱷᱤᱛᱨᱮ ᱥᱮ ᱚᱲᱟᱜ ᱠᱟᱛᱨᱮ ᱱᱟᱱᱟᱦᱩᱱᱟᱹᱨ ᱪᱤᱛᱟᱹᱨ ᱚᱱᱟᱛᱮ ᱤᱧᱤᱧ ᱢᱚᱱᱮᱭᱟ ᱡᱟᱦᱮᱨ ᱛᱷᱟᱱ ᱢᱟᱹᱡᱷᱤ ᱛᱷᱟᱱ ᱨᱮᱦᱚᱸ ᱜᱟᱱᱚᱜ ᱞᱮᱠᱟᱱ ᱪᱤᱛᱟᱹᱨ ᱠᱚᱫᱚ ᱟᱸᱠᱟᱣ ᱜᱟᱱᱚᱜᱼᱟ ᱥᱟᱱᱛᱟᱲ ᱥᱟᱶᱛᱟ ᱨᱮ ᱵᱚᱸᱜᱟ ᱵᱳᱨᱳ ᱫᱮᱵᱟ ᱥᱮᱵᱟ ᱥᱚᱢᱚᱭ ᱩᱯᱟᱹᱥ ᱠᱟᱛᱮᱜ ᱫᱮᱵᱟ ᱥᱮᱵᱟᱜᱮ ᱡᱚᱛᱷᱟᱛᱟ ᱢᱮᱱᱛᱤᱧ ᱢᱚᱱᱮᱭᱟ ᱱᱚᱣᱟ ᱫᱷᱚᱨᱚᱢ ᱨᱮᱭᱟᱜ ᱦᱤᱸᱥ ᱠᱟᱱᱟ ᱥᱟᱱᱛᱟᱲ ᱥᱟᱶᱛᱟ ᱨᱮ ᱦᱟᱺᱰᱤ ᱫᱚ ᱟᱹᱰᱤ ᱢᱟᱨᱟᱝ ᱮᱱᱮᱢᱮ ᱫᱚᱦᱚᱭᱟ ᱱᱚᱣᱟ ᱦᱟᱺᱰᱤ ᱫᱚ ᱯᱟᱞᱮᱱ ᱢᱟᱨᱟᱝ ᱵᱳᱨᱳ ᱴᱷᱮᱱ ᱠᱷᱚᱱ ᱜᱮᱵᱚᱱ ᱧᱟᱢ ᱞᱮᱫᱟ ᱢᱮᱱᱠᱷᱟᱱ ᱢᱟᱨᱟᱝ ᱵᱳᱨᱳ ᱫᱚ ᱱᱚᱣᱟ ᱫᱚ ᱛᱤᱥ ᱦᱚᱸ ᱵᱟᱝ ᱮ ᱢᱮᱱ ᱠᱟᱫᱟ ᱡᱮ ᱦᱟᱴᱯᱟᱛᱟ ᱥᱮ ᱟᱹᱛᱷᱟᱹᱲᱤ ᱵᱮᱣᱦᱟᱨ ᱛᱟᱵᱚᱱ ᱯᱮ ᱱᱚᱣᱟ ᱨᱮᱭᱟᱜ ᱱᱟᱦᱟᱜ ᱵᱮᱣᱦᱟᱨ ᱫᱚ ᱟᱹᱰᱤᱜᱮ ᱵᱟᱹᱲᱤᱡ ᱟᱠᱟᱱᱟ ᱢᱟᱨᱟᱝᱵᱳᱨᱳ ᱢᱤᱫᱴᱟᱝ ᱠᱟᱛᱷᱟᱭ ᱢᱮᱱ ᱞᱮᱫᱟ ᱯᱷᱩᱲᱩᱜ ᱨᱮᱭᱟᱜ ᱵᱚᱸᱜᱟ ᱥᱟᱨᱮᱡ ᱦᱟᱺᱰᱤ ᱨᱟᱱ ᱞᱮᱠᱟ ᱧᱩᱭ ᱯᱮ ᱴᱩᱠᱩᱡ ᱴᱩᱠᱩᱡ ᱯᱮ ᱧᱩ ᱞᱮᱠᱷᱟᱱ ᱚᱱᱟ ᱫᱚ ᱵᱤᱥ ᱞᱮᱠᱟᱭ ᱠᱟᱹᱢᱤᱭᱟ ᱚᱱᱟᱛᱮ ᱤᱧ ᱦᱚᱸᱧ ᱢᱚᱱᱮᱭ ᱜᱮᱭᱟ ᱦᱟ ᱰᱤ ᱨᱮᱭᱟᱜ ᱪᱚᱞ ᱫᱚ ᱡᱚᱛᱷᱟᱛ ᱴᱷᱟᱶ ᱡᱚᱛᱷᱟᱛ ᱥᱟᱹᱦᱤᱡ ᱜᱮ ᱵᱮᱣᱨᱟᱨ ᱞᱟᱹᱠᱛᱤ ᱠᱟᱱᱟ